ᱡᱚᱠᱷᱚᱱ ᱜᱤᱫᱽᱨᱟᱹ ᱠᱟᱹᱴᱤᱡ ᱠᱚ ᱛᱟᱦᱮᱱᱟ ᱥᱮ ᱥᱟᱛ ᱟᱴ ᱵᱚᱪᱷᱚᱨ ᱵᱚᱭᱚᱥ ᱦᱳᱠ ᱛᱚᱠᱷᱚᱱ ᱠᱷᱚᱡ ᱜᱮ ᱜᱤᱫᱽᱨᱟᱹ ᱫᱚ ᱨᱩᱞ ᱥᱮ ᱠᱚᱞᱚᱢ ᱥᱟᱵ ᱠᱚ ᱪᱮᱫᱟ ᱵᱳᱭ ᱠᱷᱟᱛᱟ ᱥᱟᱵ ᱠᱚ ᱪᱮᱫᱟ ᱠᱤᱱᱛᱩ ᱚᱱᱠᱟ ᱵᱚᱦᱚᱜ ᱨᱮ ᱚᱞᱚᱜ ᱯᱟᱲᱦᱟᱜ ᱨᱮᱱᱟᱜ ᱫᱚ ᱤᱱᱟᱹᱜ ᱫᱚ ᱵᱷᱟᱵᱽᱱᱟ ᱡᱟᱛᱮ ᱵᱟᱝ ᱦᱤᱡᱩᱜᱼᱟ ᱟᱥᱛᱮ ᱟᱥᱛᱮ ᱩᱱᱠᱩ ᱡᱚᱠᱷᱚᱱ ᱱᱚᱭ ᱫᱚᱥ ᱵᱚᱪᱷᱚᱨ ᱵᱚᱭᱮᱥ ᱦᱩᱭᱩᱜ ᱛᱟᱠᱚᱣᱟ ᱛᱚᱠᱷᱚᱱ ᱟᱥᱛᱮ ᱟᱥᱛᱮ ᱚᱠᱠᱷᱚᱨ ᱚᱞ ᱠᱚ ᱪᱮᱫᱟ ᱛᱟᱨᱯᱚᱨ ᱡᱚᱠᱷᱚᱱ ᱟᱨ ᱛᱷᱚᱲᱟ ᱚᱞ ᱚᱞᱚᱜ ᱯᱟᱲᱦᱟᱜ ᱠᱚ ᱵᱩᱡᱷᱟᱹᱣᱟ ᱛᱚᱠᱷᱚᱱ ᱟᱥᱛᱮ ᱟᱥᱛᱮ ᱩᱱᱠᱩᱣᱟᱜ ᱪᱟᱹᱨᱤ ᱫᱤᱠ ᱨᱮᱱᱟᱜ ᱡᱤᱱᱤᱥ ᱠᱚ ᱧᱮᱞᱟ ᱟᱨ ᱟᱸᱠᱟᱣ ᱥᱟᱱᱟ ᱠᱚᱣᱟ ᱦᱟᱱᱟ ᱥᱮ ᱫᱟᱨᱮ ᱥᱮ ᱚᱲᱟᱜ ᱥᱮ ᱥᱮ ᱡᱟᱦᱟᱱᱟᱜ ᱜᱮ ᱢᱮᱨᱚᱢ ᱦᱳᱠ ᱰᱟᱝᱨᱟ ᱦᱳᱠ ᱧᱮᱞ ᱥᱟᱱᱟ ᱠᱚᱣᱟ ᱟᱸᱠᱟᱣ ᱥᱟᱱᱟ ᱠᱚᱣᱟ ᱚᱸᱰᱮ ᱠᱷᱚᱡ ᱜᱮ ᱟᱥᱛᱮ ᱟᱥᱛᱮ ᱩᱱᱠᱩᱣᱟᱜ ᱛᱤ ᱵᱟᱹᱭᱥᱟᱹᱣᱚᱜᱼᱟ ᱟᱸᱠᱟᱣ ᱪᱮᱛᱟᱱ ᱨᱮ ᱥᱮ ᱯᱮᱱᱴᱤᱝ ᱪᱮᱛᱟᱱ ᱨᱮ ᱛᱳ ᱡᱟᱭᱦᱳᱠ ᱱᱚᱜᱼᱚᱭ ᱵᱚᱞᱛᱮ ᱜᱮᱞᱮ ᱵᱟᱨᱚ ᱠᱷᱚᱡ ᱛᱮᱨᱚ ᱪᱳᱫᱽᱫᱳ ᱵᱚᱪᱷᱚᱨ ᱵᱚᱭᱚᱥ ᱠᱷᱚᱡ ᱜᱤᱫᱽᱨᱟᱹ ᱟᱸᱠᱟᱣ ᱠᱚ ᱪᱮᱫᱟ